ᱡᱚᱦᱟᱨᱜᱮ ᱤᱧ ᱫᱚ ᱥᱟᱜᱮᱱ ᱥᱟᱠᱟᱢ ᱥᱟᱱᱛᱟᱲᱤ ᱱᱤᱭᱩᱡ ᱪᱮᱱᱮᱞ ᱠᱷᱚᱱᱟᱜ ᱥᱩᱥᱟᱱᱛᱚ ᱦᱮᱢᱵᱨᱚᱢᱤᱧ ᱢᱮᱱ ᱮᱫᱟ ᱟᱯᱮᱭᱟᱜ ᱱᱚᱣᱟ ᱟᱹᱛᱩ ᱫᱤᱥᱚᱢ ᱨᱮ ᱡᱟᱦᱟᱸᱱᱟᱜ ᱥᱚᱢᱚᱥᱥᱟ ᱢᱮᱱᱟᱜ ᱟᱠᱟᱫᱟ ᱡᱩᱫᱤᱢ ᱞᱟᱹᱭ ᱯᱟᱥᱱᱟᱣᱟ ᱮᱱᱮᱠᱷᱟᱱ ᱟᱵᱚᱣᱟᱜ ᱱᱚᱣᱟ ᱫᱤᱥᱚᱢ ᱨᱮᱱ ᱥᱟᱱᱛᱟᱲ ᱦᱚᱲ ᱠᱚᱠᱚ ᱟᱸᱡᱚᱢ ᱧᱟᱢ ᱠᱮᱭᱟ

ᱟᱯᱮ ᱫᱚ ᱱᱚᱣᱟ ᱯᱚᱥᱪᱷᱤᱢ ᱵᱚᱝᱜᱚ ᱯᱚᱱᱚᱛ ᱨᱮᱱ ᱡᱷᱟᱲᱜᱨᱟᱢ ᱦᱚᱱᱚᱛ ᱨᱮᱱ ᱟᱹᱫᱤᱵᱟᱥᱤ ᱠᱟᱱᱟ ᱯᱮ ᱛᱟᱦᱚᱞᱮ ᱚᱱᱟ ᱞᱮᱠᱟᱛᱮ ᱟᱯᱮ ᱪᱮᱫ ᱯᱮ ᱞᱟᱹᱭᱟ ᱡᱟᱦᱟᱸᱞᱮᱠᱟᱛᱮ ᱟᱯᱮᱭᱟᱜ ᱩᱯᱨᱩᱢ ᱱᱚᱣᱟ ᱵᱷᱟᱨᱚᱛ ᱵᱚᱨᱥᱚ ᱨᱮ ᱯᱟᱥᱱᱟᱜᱼᱟ ᱢᱟᱱᱮ ᱟᱯᱮ ᱠᱤ ᱱᱚᱸᱰᱮ ᱡᱟᱦᱟᱸᱱᱟᱜ ᱤᱥᱠᱩᱞ ᱠᱚ ᱢᱮᱱᱟᱜᱼᱟ ᱡᱮ ᱟᱯᱮ ᱠᱟᱹᱴᱤᱡ ᱢᱟᱹᱭ ᱵᱟᱵᱩ ᱛᱟᱠᱚ ᱯᱟᱲᱦᱟᱣ ᱞᱟᱹᱜᱤᱫ ᱥᱩᱵᱤᱫᱟ ᱞᱮᱠᱟᱛᱮ ᱟᱥᱚᱞᱨᱮ ᱟᱯᱮᱭᱟᱜ ᱱᱚᱣᱟ ᱮᱞᱟᱠᱟ ᱨᱤᱱᱤᱡ ᱥᱚᱨᱠᱟᱨ ᱪᱮᱫᱞᱮᱠᱟᱭ ᱫᱮᱠᱷᱵᱷᱟᱞᱮᱫ ᱯᱮᱭᱟ ᱟᱯᱮ ᱱᱚᱣᱟ ᱡᱷᱟᱲᱜᱨᱟᱢ ᱦᱚᱱᱚᱛ ᱨᱤᱱᱤᱡ ᱡᱟᱦᱟᱸᱭᱭ ᱮᱢ ᱮᱞ ᱮ ᱜᱚᱝᱠᱮ ᱦᱮᱱᱟᱜ ᱟᱠᱟᱫᱮᱭᱟ ᱥᱮ ᱯᱚᱧᱪᱟᱭᱮᱛ ᱨᱮᱱ ᱡᱟᱦᱟᱸᱭ ᱯᱚᱨᱫᱷᱟᱱ ᱢᱚᱦᱟᱥᱚᱭ ᱢᱮᱱᱟᱜ ᱟᱠᱟᱫᱮᱭᱟ ᱪᱮᱫᱞᱮᱠᱟᱭ ᱠᱟᱹᱢᱤ ᱦᱚᱪᱚᱭᱮᱫ ᱯᱮᱭᱟ ᱟᱯᱮᱭᱟᱜ ᱠᱟᱹᱣᱰᱤ ᱟᱨᱡᱟᱣ ᱞᱮᱠᱟ ᱥᱮ ᱟᱯᱮᱭᱟᱜ ᱜᱷᱟᱨᱚᱸᱡᱽ ᱨᱮ ᱟᱯᱮᱭᱟᱜ ᱡᱟᱦᱟᱸ ᱱᱚᱜᱼᱚᱭ ᱮᱠᱥᱚ ᱫᱤᱱᱮᱨ ᱠᱟᱡ ᱡᱟᱦᱟᱸ ᱦᱤᱡᱩᱜ ᱠᱟᱱ ᱫᱚ ᱱᱚᱣᱟ ᱨᱮᱱᱟᱜ ᱫᱤᱠ ᱱᱤᱭᱮ ᱡᱩᱫᱟᱹ ᱡᱟᱦᱟᱸᱱᱟᱜ ᱮᱢ ᱞᱟᱹᱭ ᱞᱮᱠᱷᱟᱱ ᱮᱸᱰᱮᱠᱷᱟᱱ ᱟᱵᱚ ᱨᱮᱱ ᱥᱟᱱᱟᱢ ᱧᱮᱧᱮᱞᱤᱭᱟᱹ ᱠᱚ ᱧᱮᱞ ᱠᱮᱭᱟ ᱦᱩᱸ ᱛᱟᱦᱚᱞᱮ ᱟᱯᱮ ᱱᱚᱣᱟ ᱡᱷᱟᱲᱜᱨᱟᱢ ᱦᱚᱱᱚᱛ ᱨᱮ ᱟᱯᱮᱭᱟᱜ ᱡᱮᱣᱮᱫ ᱡᱤᱵᱚᱱ ᱠᱷᱟᱸᱰᱟᱣ ᱞᱟᱹᱜᱤᱫ ᱪᱮᱫ ᱠᱚᱯᱮ ᱠᱟᱹᱢᱤ ᱜᱮᱭᱟ ᱟᱯᱮ ᱱᱚᱣᱟ ᱯᱚᱥᱪᱷᱤᱢ ᱵᱚᱝᱜᱚ ᱯᱚᱱᱚᱛ ᱥᱚᱨᱠᱟᱨ ᱴᱷᱮᱱ ᱠᱷᱚᱱᱟᱜ ᱪᱮᱫ ᱥᱩᱵᱤᱫᱟᱯᱮ ᱠᱷᱚᱡᱚᱜᱼᱟ ᱡᱟᱦᱟᱸ ᱞᱟᱹᱜᱤᱫ ᱟᱯᱮ ᱟᱹᱰᱤ ᱯᱮ ᱱᱟᱯᱟᱭᱚᱜᱼᱟ ᱟᱪᱪᱷᱟ ᱟᱵᱮᱱᱟᱜ ᱟᱢᱟᱜ ᱧᱩᱛᱩᱢ ᱞᱟᱹᱭ ᱛᱟᱢ ᱥᱮ ᱚᱻ ᱛᱟᱦᱚᱞᱮ ᱟᱢ ᱞᱮᱠᱷᱟᱱ ᱟᱨ ᱛᱤᱱᱟᱹᱜ ᱵᱟᱵᱩ ᱛᱟᱠᱚ ᱢᱮᱱᱟᱜ ᱠᱚᱣᱟ ᱡᱟᱦᱟᱸᱭ ᱫᱚ ᱟᱢᱞᱮᱠᱟ ᱠᱟᱹᱢᱤ ᱠᱟᱛᱮᱫ ᱠᱚ ᱡᱚᱢᱟ ᱥᱮ ᱤᱥᱠᱩᱞ ᱨᱮᱠᱚ ᱯᱟᱲᱦᱟᱜᱼᱟ ᱟᱯᱮ ᱥᱮᱱᱟᱜ ᱯᱚᱨᱚᱵ ᱠᱚᱫᱚ ᱪᱮᱫ ᱠᱚ ᱦᱩᱭᱩᱜ ᱜᱮᱭᱟ ᱥᱚᱢᱚᱥᱴᱤᱵᱟᱵᱩ ᱟᱯᱮᱭᱟᱜ ᱱᱚᱣᱟ ᱮᱞᱟᱠᱟ ᱨᱮ ᱨᱟᱥᱛᱟ ᱜᱷᱟᱴ ᱠᱚ ᱵᱮᱵᱚᱥᱛᱟ ᱚᱠᱟᱞᱮᱠᱟ ᱫᱟᱜ ᱞᱮᱠᱷᱟᱱ ᱛᱤᱱᱟᱹᱜ ᱜᱟᱱ ᱫᱟᱜ ᱛᱚᱸᱵᱷᱟᱜᱼᱟ ᱥᱮ ᱟᱹᱰᱤ ᱱᱟᱯᱟᱭ ᱜᱮᱭᱟ ᱟᱪᱪᱷᱟ ᱡᱚᱦᱟᱨᱜᱮ ᱟᱢ ᱥᱟᱶ ᱜᱟᱞᱢᱟᱨᱟᱣ ᱠᱟᱛᱮᱫ ᱤᱧ ᱟᱹᱰᱤ ᱵᱷᱟᱹᱜᱤᱧ ᱟᱹᱭᱠᱟᱹᱣ ᱠᱮᱫᱟ ᱟᱥᱟᱭᱟᱹᱧ ᱟᱢᱟᱜ ᱱᱚᱣᱟ ᱠᱟᱛᱷᱟ ᱟᱵᱚ ᱵᱷᱟᱨᱚᱛ ᱨᱮᱱ ᱥᱟᱱᱟᱢ ᱫᱤᱥᱚᱢ ᱦᱚᱲ ᱠᱚ ᱟᱸᱡᱚᱢ ᱧᱟᱢᱟ ᱡᱚᱦᱟᱨᱜᱮ ᱛᱟᱦᱞᱮ ᱱᱚᱝᱠᱟ ᱜᱮ